ᱟᱹᱛᱩᱼᱴᱚᱞᱟ ᱠᱚᱨᱮ ᱡᱟᱦᱟᱸ ᱛᱤᱱᱟᱹᱜ ᱜᱮᱢ ᱠᱚ ᱢᱮᱱᱟᱜᱼᱟ ᱚᱱᱟ ᱠᱚ ᱜᱮᱢ ᱛᱟᱞᱟᱛᱮ ᱢᱟᱹᱱᱢᱤᱭᱟᱜ ᱢᱚᱱᱮ ᱨᱮ ᱢᱟᱱᱚᱥᱤᱠ ᱪᱟᱯ ᱟᱨ ᱦᱩᱞᱥᱟᱹᱭ ᱟᱹᱜᱩ ᱫᱟᱲᱮᱭᱟᱜᱼᱟ ᱡᱟᱦᱟᱸᱭ ᱜᱟᱹᱛᱤᱜᱼᱟ ᱩᱱᱤ ᱦᱚᱸ ᱟᱭᱟᱜ ᱢᱚᱱᱮ ᱨᱮ ᱨᱟᱹᱥᱠᱟᱹ ᱟᱨ ᱢᱟᱱᱚᱥᱤᱠ ᱪᱟᱯᱮᱭ ᱠᱚᱢ ᱫᱟᱲᱮᱣᱟᱛᱟᱭᱟ ᱟᱨ ᱡᱟᱦᱟᱸᱭ ᱵᱟᱭ ᱜᱟᱛᱤ ᱫᱟᱲᱮᱭᱟᱜᱼᱟ ᱚᱱᱠᱟᱱ ᱠᱚ ᱦᱚᱲ ᱦᱚᱸ ᱟᱹᱛᱩ ᱴᱚᱴᱷᱟ ᱠᱚᱨᱮ ᱡᱟᱦᱟᱸ ᱛᱤᱱᱟᱹᱜ ᱜᱮᱢ ᱠᱚ ᱦᱩᱭᱩᱜᱼᱟ ᱚᱸᱰᱮ ᱥᱮᱴᱮᱨ ᱠᱟᱛᱮ ᱚᱱᱟ ᱠᱚ ᱜᱮᱢ ᱧᱮᱞ ᱠᱟᱛᱮ ᱦᱚᱲ ᱥᱟᱶ ᱨᱚᱯᱚᱲ ᱠᱟᱛᱮ ᱨᱟᱹᱥᱠᱟᱹ ᱡᱟᱦᱟᱸ ᱛᱤᱱᱟᱹᱜ ᱧᱟᱢᱚᱜᱼᱟ ᱚᱱᱟ ᱜᱮᱢ ᱠᱷᱚᱱ ᱤᱱᱟᱹ ᱢᱩᱦᱩᱨᱛᱚ ᱨᱮ ᱩᱱᱤ ᱢᱟᱹᱱᱢᱤᱭᱟᱜ ᱢᱚᱱᱮ ᱨᱮᱱᱟᱝ ᱢᱟᱱᱚᱥᱤᱠ ᱪᱟᱯ ᱠᱚᱢ ᱫᱟᱲᱮᱭᱟᱜᱼᱟ ᱟᱨ ᱨᱟᱹᱥᱠᱟᱹ ᱦᱚᱸᱭ ᱧᱟᱢ ᱫᱟᱲᱮᱭᱟᱜᱼᱟ ᱜᱮᱢ ᱛᱟᱞᱟᱛᱮ